ᱟᱞᱮ ᱵᱤᱨᱵᱷᱩᱢ ᱰᱤᱥᱴᱤᱠ ᱥᱟᱱᱛᱟᱞ ᱥᱚᱥᱠᱤᱨᱤᱛᱤ ᱫᱚ ᱟᱞᱯᱚᱱᱟ ᱫᱚ ᱢᱟᱹᱡᱷᱤ ᱛᱷᱟᱱ ᱥᱮ ᱡᱟᱸᱦᱟ ᱛᱷᱟᱱ ᱠᱚᱨᱮᱜ ᱫᱚ ᱵᱟᱹᱱᱩᱜᱼᱟ ᱟᱨ ᱥᱚᱨᱦᱟᱭ ᱯᱚᱨᱚᱵᱽ ᱨᱮ ᱫᱟᱠᱟᱭ ᱦᱤᱞᱳᱜ ᱜᱟᱹᱭ ᱜᱚᱲᱟ ᱫᱩᱣᱟᱹᱨ ᱠᱚ ᱟᱞᱚᱯᱚᱱᱟᱭᱟ ᱜᱩᱛᱤ ᱠᱚᱲᱟ ᱠᱚ ᱟᱸᱠᱟᱭᱭᱟ ᱟᱨ ᱠᱚ ᱴᱤᱠᱟᱹᱜᱟ ᱡᱟᱸᱦᱟᱭ ᱡᱮᱢᱚᱱ ᱯᱟᱹᱨᱤᱥ ᱦᱤᱥᱟᱹᱵᱛᱮ ᱪᱮᱫ ᱞᱮᱠᱟ ᱜᱟᱱᱚᱜᱼᱟ ᱚᱱᱠᱟᱜᱮ ᱟᱨ ᱠᱷᱩᱱᱴᱟᱹᱣ ᱦᱤᱞᱳᱜ ᱠᱷᱩᱱᱴᱟᱹᱣ ᱠᱷᱩᱱᱴᱤ ᱠᱚ ᱟᱞᱯᱚᱱᱟᱭᱟ ᱚᱱᱰᱮ ᱜᱩᱛᱤ ᱠᱚᱲᱟ ᱠᱚ ᱡᱩᱛᱮᱭᱟ ᱟᱨ ᱢᱟᱰᱣᱟ ᱵᱟᱯᱞᱟ ᱦᱤᱞᱳᱜ ᱢᱟᱰᱣᱟ ᱠᱷᱩᱱᱴᱤ ᱴᱷᱮᱱ ᱠᱚ ᱟᱞᱯᱚᱱᱟᱭᱟ ᱤᱱᱟᱹᱜ ᱜᱮ ᱟᱞᱯᱚᱱᱟ ᱨᱮᱱᱟᱜ ᱜᱩᱨᱩᱛᱛᱚ ᱫᱚ ᱢᱮᱱᱟᱜ ᱠᱟᱫᱟ